ᱡᱟᱦᱟᱸ ᱛᱤᱥ ᱜᱮ ᱤᱧ ᱢᱤᱫᱴᱟᱝ ᱡᱟᱦᱟᱱᱟᱜ ᱠᱟᱹᱢᱤ ᱦᱩᱭᱩᱜᱼᱟ ᱠᱟᱹᱢᱤ ᱞᱟᱹᱜᱤᱫ ᱛᱮᱫᱚ ᱮᱠᱞᱟᱢᱟᱢ ᱠᱟᱹᱢᱤ ᱜᱮᱭᱟ ᱢᱮᱱᱠᱷᱟᱱ ᱫᱚ ᱜᱨᱩᱯ ᱡᱟᱦᱟᱸ ᱞᱮᱠᱟ ᱫᱚ ᱫᱚᱞ ᱡᱟᱦᱟᱸ ᱵᱚ ᱢᱮᱛᱟᱜ ᱠᱟᱱᱟ ᱚᱱᱟ ᱫᱚᱞ ᱞᱮᱠᱟ ᱛᱮᱫᱚ ᱥᱟᱶ ᱨᱮ ᱛᱟᱦᱮᱱ ᱫᱚ ᱱᱟᱯᱟᱭᱟ ᱢᱮᱱ ᱫᱚ ᱱᱚᱣᱟ ᱫᱚ ᱱᱟᱯᱟᱭ ᱜᱮ ᱱᱚᱣᱟ ᱫᱚ ᱢᱮᱱ ᱦᱩᱭᱩᱜ ᱠᱟᱱᱟ ᱡᱮ ᱨᱚᱲ ᱞᱟᱸᱫᱟ ᱦᱚᱸ ᱦᱩᱭᱩᱜᱼᱟ ᱚᱠᱟ ᱪᱚᱝ ᱜᱟᱱᱟ ᱵᱟᱝᱠᱷᱟᱱ ᱵᱟᱢ ᱜᱟᱱ ᱠᱷᱟᱱ ᱚᱱᱟ ᱠᱚ ᱞᱟᱹᱭ ᱟᱢᱟ ᱟᱢᱟᱜ ᱵᱟᱠᱷᱟᱱ ᱡᱟᱦᱟᱸ ᱛᱤᱱᱟᱹᱜ ᱟᱭᱰᱤᱭᱟ ᱢᱮᱱᱟᱜᱼᱟ ᱚᱱᱟ ᱥᱮᱭᱟᱨᱟᱢ ᱩᱱᱤ ᱟᱢ ᱡᱟᱦᱟᱸ ᱵᱟᱭ ᱰᱮᱵᱷᱞᱚᱯ ᱫᱟᱲᱮᱭᱟᱜ ᱠᱟᱱᱟ ᱩᱱᱤᱢ ᱞᱟᱹᱭ ᱜᱚᱲᱚ ᱟᱭᱟ ᱱᱚᱣᱟ ᱢᱤᱫᱴᱟᱝ ᱥᱮᱵᱟ ᱦᱚᱸ ᱠᱟᱹᱢᱤ ᱨᱮ ᱦᱚᱸ ᱦᱩᱭᱩᱜᱼᱟ ᱚᱱᱟ ᱠᱷᱟᱹᱛᱤᱨᱛᱮ ᱚᱱᱟ ᱫᱚᱞ ᱨᱮ ᱛᱟᱦᱮᱸ ᱠᱟᱛᱮᱫ ᱠᱟᱹᱢᱤ ᱫᱚ ᱵᱮᱥ ᱜᱮᱭᱟ ᱡᱮᱢᱚᱱ ᱟᱞᱮ ᱪᱟᱥ ᱠᱚᱣᱟᱜ ᱢᱤᱫᱴᱟᱝ ᱜᱨᱩᱯ ᱢᱮᱱᱟᱜᱼᱟ ᱞᱟᱹᱭ ᱟᱞᱮ ᱦᱚᱸ ᱪᱟᱹᱥᱤ ᱪᱟᱹᱥᱤ ᱠᱟᱱᱟ ᱞᱮ ᱟᱫᱚ ᱪᱟᱥ ᱨᱮᱫᱚ ᱴᱮᱠᱱᱤᱠᱮᱞᱤ ᱡᱟᱦᱟᱸ ᱞᱟᱹᱭ ᱦᱩᱭᱩᱜᱼᱟ ᱚᱱᱟ ᱠᱚ ᱚᱱᱟ ᱥᱮᱭᱟᱨ ᱦᱩᱭᱩᱜᱼᱟ ᱟᱨ ᱚᱱᱟ ᱠᱷᱚᱱ ᱥᱮᱭᱟᱨ ᱞᱮᱠᱷᱟᱱ ᱫᱚ ᱡᱟᱦᱟᱸᱭ ᱵᱟᱭ ᱜᱟᱱᱮᱜᱼᱟ ᱵᱟᱭ ᱫᱟᱲᱮᱭᱟᱜ ᱠᱟᱱᱟ ᱩᱱᱤ ᱚᱱᱟ ᱡᱤᱱᱤᱥᱮ ᱠᱟᱹᱢᱤ ᱫᱟᱲᱮᱭᱟᱜᱼᱟ ᱛᱟᱨᱯᱚᱨᱮ ᱟᱭᱟᱜ ᱰᱮᱵᱷᱞᱚᱯ ᱦᱩᱭᱩᱜᱼᱟ ᱟᱨ ᱤᱧ ᱡᱟᱦᱟᱸ ᱵᱟᱹᱧ ᱵᱟᱲᱟᱭᱟ ᱚᱱᱠᱟᱜᱮ ᱤᱧ ᱡᱟᱦᱟᱸ ᱜᱮ ᱚᱱᱠᱟᱜᱮ ᱜᱚᱲᱚᱧ ᱠᱷᱚᱡᱟ ᱚᱠᱚᱭ ᱴᱷᱮᱱ ᱠᱷᱚᱱ ᱟᱭᱳ ᱛᱷᱚᱲᱟ ᱴᱤᱢ ᱱᱩᱠᱩ ᱩᱱᱠᱩ ᱪᱮᱛᱟᱱ ᱠᱷᱚᱱ ᱤᱧ ᱦᱚᱸ ᱚᱱᱟ ᱜᱚᱲᱚᱧ ᱠᱷᱚᱡᱟ ᱡᱮ ᱚᱠᱟ ᱞᱮᱠᱟ ᱠᱷᱟᱱ ᱟᱨ ᱤᱧ ᱱᱚᱣᱟ ᱟᱨᱳ ᱠᱟᱹᱴᱤᱡ ᱤᱧ ᱯᱨᱚᱜᱨᱮᱥᱟ ᱱᱚᱣᱟ ᱠᱚ ᱞᱮᱠᱟᱛᱮ ᱫᱚᱨ ᱨᱮ ᱛᱟᱦᱮᱱ ᱫᱚ ᱫᱚᱢᱮᱧ ᱠᱩᱥᱤᱭᱟᱜᱼᱟ ᱟᱫᱚ ᱠᱟᱱᱟ ᱟᱵᱚᱣᱟᱜ ᱫᱚ ᱦᱩᱭᱩᱜ ᱠᱟᱱᱟ ᱥᱟᱶᱛᱟ ᱨᱮ ᱛᱟᱦᱮᱱ ᱞᱟᱹᱜᱤᱚᱫ ᱫᱚ ᱢᱮᱱᱟ ᱥᱮ ᱵᱚ ᱥᱟᱶ ᱥᱟᱶ ᱛᱟᱦᱮᱱ ᱜᱮ ᱥᱟᱶᱛᱟ ᱟᱨ ᱥᱟᱶ ᱨᱮᱜᱮ ᱵᱟᱢ ᱛᱟᱦᱮᱱᱟ ᱥᱟᱶᱛᱟ ᱟᱢᱟᱜ ᱪᱤᱠᱟᱹ ᱦᱩᱭᱩᱜᱼᱟ ᱟᱫᱚ ᱱᱚᱣᱟ ᱜᱮ ᱤᱧᱟᱹᱜ ᱫᱚ ᱥᱟᱶ ᱨᱮᱜᱮ ᱛᱟᱦᱮᱱ ᱠᱟᱛᱮᱫ ᱥᱩᱞᱩᱠ ᱨᱮ ᱛᱟᱦᱮᱸ ᱠᱷᱟᱱ ᱜᱮ ᱢᱟᱹᱱᱢᱤ ᱦᱚᱯᱱᱟᱜ ᱫᱚ ᱱᱟᱯᱟᱭ ᱠᱟᱹᱢᱤ